ᱛᱮᱦᱮᱧ ᱱᱚᱣᱟᱜᱮ ᱨᱟᱹᱥᱠᱟᱹ ᱵᱟᱨᱭᱟ ᱞᱟᱹᱣᱠᱟᱹ ᱞᱮᱠᱟᱱᱟᱜ ᱨᱮ ᱫᱮᱡ ᱠᱟᱛᱮᱫ ᱵᱟᱱᱟᱨ ᱠᱟᱴᱟ ᱞᱟᱫᱮ ᱠᱟᱛᱮᱫ ᱱᱩᱱᱟᱹᱜ ᱜᱮ ᱢᱤᱫᱴᱮᱱ ᱨᱟᱹᱥᱠᱟᱹ ᱵᱚᱞᱮ ᱱᱚᱝᱠᱟᱜᱮ ᱫᱟᱜᱨᱮᱢ ᱮᱝᱠᱟ ᱢᱚᱡᱜᱮᱢ ᱞᱮᱸᱡᱮᱨ ᱪᱟᱞᱟᱜᱼᱟᱢ ᱠᱷᱮᱝᱪᱮᱨ ᱪᱟᱞᱟᱜᱟᱢ ᱱᱚᱣᱟ ᱨᱟᱹᱥᱠᱟᱹ ᱢᱤᱫᱴᱮᱡ ᱱᱚᱣᱟ ᱢᱤᱫᱴᱮᱡ ᱯᱮᱠᱴᱤᱥ ᱦᱚᱲᱢᱚ ᱢᱚᱡᱽ ᱟᱹᱭᱠᱟᱹᱜᱼᱟ ᱯᱷᱤᱨᱤ ᱟᱹᱭᱠᱟᱹᱜᱼᱟ ᱢᱮᱱᱠᱷᱟᱱ ᱨᱟᱹᱥᱠᱟᱹᱜᱮ ᱟᱹᱭᱠᱟᱹᱜᱼᱟ ᱡᱮᱢᱚᱱ ᱢᱤᱫᱴᱮᱱ ᱮᱴᱟᱜᱼᱮᱴᱟᱜ ᱜᱟᱛᱮᱜ ᱡᱮᱢᱚᱱ ᱜᱟᱛᱮ ᱠᱟᱱᱟ ᱚᱝᱠᱟᱜᱮ ᱱᱚᱣᱟᱦᱚᱸ ᱢᱤᱫᱴᱮᱡ ᱜᱟᱛᱮᱜ ᱠᱟᱱᱟ ᱜᱟᱛᱮᱜ ᱥᱤᱥᱴᱟᱢ ᱡᱤᱱᱤᱥᱠᱟᱱ ᱜᱮᱭᱟ ᱱᱚᱰᱮᱠᱷᱚᱡ ᱦᱟᱸᱰᱮᱢ ᱪᱟᱞᱟᱜᱼᱟ ᱥᱮ ᱚᱱᱟᱛᱮ ᱚᱸᱰᱮᱠᱷᱚᱡ ᱱᱟᱛᱮᱢ ᱟᱹᱪᱩᱨᱮᱱᱟ ᱥᱮ ᱚᱱᱟᱛᱮ ᱛᱤᱱᱟᱹᱜ ᱢᱚᱡᱽ ᱮᱠᱟᱞ ᱦᱚᱲᱢᱚ ᱯᱮᱠᱴᱤᱥᱚᱜᱼᱟ ᱠᱳᱪᱤᱝᱚᱜᱟᱢ ᱟᱹᱰᱤ ᱢᱤᱡᱽ ᱨᱟᱹᱥᱠᱟᱹ ᱠᱟᱛᱷᱟ ᱱᱚᱣᱟᱠᱚ ᱚᱱᱟᱫᱚ ᱱᱚᱣᱟᱫᱚ ᱟᱹᱰᱤ ᱠᱩᱥᱤᱧ ᱟᱹᱭᱠᱟᱹᱣᱟ ᱤᱧᱫᱚ